ᱤᱧ ᱚᱲᱟᱜ ᱨᱮ ᱛᱷᱟᱹᱨᱤ ᱵᱟᱹᱴᱤ ᱠᱚ ᱜᱟᱥᱟᱨᱤᱧ ᱫᱟᱠᱟ ᱩᱛᱩ ᱤᱥᱤᱱᱟᱤᱧ ᱜᱳᱦᱟᱞ ᱠᱚ ᱡᱚᱜᱽ ᱤᱧ ᱨᱟᱪᱟ ᱠᱚ ᱡᱚᱜᱽ ᱤᱧ ᱚᱲᱟᱜ ᱠᱚ ᱥᱟᱯᱷᱟ ᱵᱟᱨᱟᱭ ᱟᱨ ᱦᱩᱭᱩᱜ ᱠᱟᱱᱟ ᱚᱲᱟᱜ ᱠᱚᱨᱮᱜᱮ ᱥᱟᱯᱷᱟ ᱵᱟᱨᱟᱜᱮ ᱚᱱᱟ ᱠᱚᱜᱮ ᱦᱩᱭᱩᱜᱼᱟ ᱟᱫᱚ ᱚᱱᱟ ᱠᱚ ᱥᱟᱵᱦᱩᱭᱱᱟ ᱥᱮᱛᱟᱜ ᱨᱮ ᱵᱮᱨᱮᱜ ᱠᱟᱛᱮ ᱦᱩᱭᱩᱜ ᱥᱮᱛᱟᱜ ᱨᱮ ᱵᱮᱨᱮᱫ ᱦᱩᱭᱩᱜᱼᱟ ᱥᱮᱛᱟᱜ ᱨᱮ ᱵᱮᱨᱮᱫ ᱠᱟᱛᱮ ᱡᱚᱞᱫᱤᱭᱮ ᱛᱷᱟᱹᱨᱤ ᱵᱟᱹᱴᱤ ᱜᱷᱟᱥᱟ ᱞᱟᱦᱟ ᱦᱩᱭᱩᱜᱼᱟ ᱛᱷᱟᱹᱨᱤ ᱵᱟᱹᱴᱤ ᱜᱷᱟᱥᱟᱨ ᱠᱟᱛᱮᱫ ᱚᱲᱟᱜ ᱠᱚ ᱡᱚᱜᱽ ᱠᱟᱛᱮ ᱛᱟᱯᱚᱨᱮ ᱫᱟᱠᱟ ᱩᱛᱩ ᱤᱥᱤᱱ ᱞᱟᱦᱟ ᱦᱩᱭᱩᱜᱼᱟ ᱫᱟᱠᱟ ᱩᱛᱩ ᱤᱥᱤᱱ ᱦᱩᱭ ᱠᱟᱛᱮ ᱛᱟᱯᱚᱨᱮ ᱚᱲᱟᱜ ᱨᱮ ᱡᱚᱛᱚᱥᱚᱵ ᱢᱮᱱᱟᱜ ᱠᱚᱣᱟ ᱥᱚᱵᱟᱭᱠᱮ ᱫᱟᱠᱟ ᱠᱚ ᱮᱢᱟ ᱠᱚ ᱞᱟᱭ ᱦᱩᱭᱩᱜᱼᱟ ᱫᱟᱠᱟ ᱠᱚ ᱮᱢᱟ ᱞᱟ ᱠᱚ ᱦᱩᱭ ᱠᱟᱛᱮ ᱛᱟᱯᱚᱨᱮ ᱜᱮᱭ ᱠᱚ ᱢᱮᱱᱟᱜ ᱠᱚᱣᱟ ᱩᱱᱠᱩ ᱠᱚ ᱫᱟᱠᱟ ᱠᱚ ᱮᱢᱟ ᱠᱚ ᱞᱟᱭ ᱦᱩᱭᱩᱜᱼᱟ ᱩᱱᱠᱩ ᱠᱚ ᱮᱢᱟ ᱠᱟᱛᱮ ᱟᱵᱟᱨ ᱟᱭᱩᱵ ᱦᱩᱭᱱᱟ ᱟᱭᱩᱜ ᱦᱩᱭ ᱠᱟᱛᱮ ᱟᱵᱟᱨ ᱨᱟᱪᱟ ᱠᱚ ᱡᱚᱜᱽ ᱦᱩᱭᱩᱜᱼᱟ ᱚᱱᱟ ᱠᱚᱜᱮ ᱠᱟᱹᱢᱤ ᱦᱩᱭᱩᱜᱼᱟ ᱛᱟᱯᱚᱨᱮ ᱟᱭᱩᱵ ᱦᱩᱭᱱᱟ ᱛᱷᱟᱹᱨᱤ ᱵᱟᱹᱴᱤ ᱜᱷᱟᱥᱟᱨ ᱦᱩᱭᱱᱟ ᱛᱟᱯᱚᱨ ᱧᱤᱫᱟᱹ ᱦᱩᱭᱱᱟ ᱫᱟᱠᱟ ᱩᱛᱩ ᱤᱥᱤᱱ ᱚᱱᱟᱠᱚᱜᱮ ᱠᱟᱹᱢᱤ ᱦᱩᱭᱩᱜᱼᱟ ᱟᱨ ᱠᱟᱹᱢᱤ ᱤᱱᱟᱹᱜᱮ ᱠᱟᱹᱢᱤ